ᱟᱵᱚ ᱥᱟᱱᱛᱟᱲ ᱯᱟᱹᱨᱥᱤ ᱦᱚᱯᱚᱱᱟᱜ ᱨᱚᱲ ᱫᱚ ᱟᱹᱰᱤ ᱢᱚᱡᱽ ᱨᱚᱲ ᱠᱟᱱ ᱛᱟᱵᱚᱱᱟ ᱡᱷᱚᱛᱚ ᱜᱮ ᱟᱵᱚ ᱫᱚ ᱵᱷᱟᱜᱽ ᱵᱷᱟᱜᱽ ᱠᱟᱛᱮᱫ ᱵᱚᱱ ᱨᱚᱲᱟ ᱡᱮᱢᱚᱱ ᱫᱟᱠᱟ ᱵᱚᱱ ᱡᱚᱢ ᱠᱷᱟᱡ ᱫᱚᱵᱚᱱ ᱢᱮᱱᱟ ᱫᱟᱠᱟ ᱡᱚᱢ ᱫᱟᱜ ᱵᱚᱱ ᱧᱩᱭ ᱠᱷᱟᱡ ᱫᱚᱵᱚᱱ ᱢᱮᱱᱟ ᱫᱟᱜ ᱧᱩ ᱟᱨ ᱫᱤᱠᱩ ᱫᱚ ᱫᱟᱠᱟ ᱠᱚ ᱡᱚᱢ ᱠᱷᱟᱡ ᱦᱚᱸ ᱠᱚ ᱢᱮᱱᱟ ᱵᱷᱟᱛ ᱠᱷᱟᱵᱚ ᱫᱟᱜ ᱠᱚ ᱧᱩᱭ ᱠᱷᱟᱡ ᱨᱮ ᱦᱚᱸ ᱠᱚ ᱢᱮᱱᱟ ᱡᱚᱞ ᱠᱷᱟᱵᱚ ᱟᱵᱚ ᱫᱚ ᱡᱩᱫᱟᱹ ᱡᱩᱫᱟᱹ ᱵᱚᱱ ᱨᱚᱲᱟ ᱡᱮᱢᱚᱱ ᱫᱤᱠᱩ ᱫᱚ ᱫᱤᱠᱩ ᱫᱚ ᱡᱷᱚᱛᱚ ᱜᱮ ᱢᱤᱫ ᱜᱮᱠᱚ ᱢᱮᱛᱟᱣᱟᱜᱼᱟ ᱢᱟᱱᱮ ᱡᱷᱚᱛᱚ ᱜᱮ ᱡᱟᱦᱟᱱᱟᱜ ᱜᱮ ᱵᱚᱥᱮ ᱟᱪᱷᱮ ᱜᱟᱹᱭ ᱦᱚᱸ ᱠᱚ ᱢᱮᱱᱟ ᱵᱚᱥᱮ ᱟᱪᱷᱮ ᱪᱮᱬᱮ ᱦᱚᱸ ᱠᱚ ᱢᱮᱱᱟ ᱵᱚᱥᱮ ᱟᱪᱷᱮ ᱤᱭᱟᱹ ᱟᱨ ᱥᱮ ᱤᱭᱟᱹ ᱟᱵᱚ ᱦᱚᱲ ᱫᱚᱵᱚᱱ ᱢᱮᱱᱟ ᱜᱟᱹᱭ ᱠᱷᱟᱡ ᱫᱚᱭ ᱢᱮᱱᱟ ᱜᱟᱹᱭᱮ ᱵᱩᱨᱩᱢ ᱠᱟᱱᱟ ᱪᱮᱬᱮ ᱠᱷᱟᱡ ᱫᱚᱵᱚᱱ ᱢᱮᱱᱟ ᱪᱮᱬᱮ ᱟᱵ ᱠᱟᱱᱟᱭ ᱟᱨ ᱦᱚᱲ ᱵᱚᱱ ᱫᱩᱲᱩᱵ ᱠᱟᱱ ᱠᱷᱟᱡ ᱫᱚᱵᱚᱱ ᱢᱮᱱᱟ ᱫᱩᱲᱩᱵ ᱟᱠᱟᱱᱟᱭ